ᱩᱛᱛᱚᱨ ᱵᱷᱟᱨᱚᱛ ᱟᱨ ᱫᱚᱠᱠᱷᱤᱱ ᱵᱷᱟᱨᱚᱛ ᱢᱚᱫᱽᱫᱷᱮ ᱨᱮᱫᱚ ᱵᱷᱮᱜᱟᱨ ᱫᱚ ᱟᱭᱢᱟ ᱜᱮ ᱢᱮᱱᱟᱜᱼᱟ ᱯᱨᱚᱛᱷᱚᱢ ᱵᱷᱮᱜᱟᱨ ᱫᱚ ᱧᱮᱞᱧᱟᱢ ᱞᱮᱠᱟ ᱫᱚ ᱢᱮᱱᱟᱜᱼᱟ ᱡᱮ ᱞᱟᱭᱼᱞᱟᱠᱪᱟᱨ ᱜᱮ ᱫᱚᱠᱠᱷᱤᱱ ᱵᱷᱟᱨᱚᱛ ᱨᱮᱫᱚ ᱮᱜ ᱯᱟᱲᱟᱜ ᱠᱟᱱᱟ ᱛᱟᱹᱢᱤᱞᱱᱟᱹᱲᱩ ᱠᱮᱨᱟᱞᱟ ᱪᱮᱱᱱᱟᱭ ᱚᱱᱟ ᱠᱚᱨᱮ ᱫᱚ ᱞᱟᱭᱼᱞᱟᱠᱪᱟᱨ ᱫᱚ ᱛᱷᱚᱲᱟ ᱟᱞᱟᱜ ᱧᱚᱜ ᱜᱮᱛᱟ ᱠᱚᱣᱟ ᱢᱮᱱᱜᱟᱱᱚᱜᱼᱟ ᱡᱮ ᱟᱵᱚ ᱥᱟᱱᱛᱟᱲ ᱫᱷᱟᱨᱟ ᱜᱮᱠᱚ ᱦᱚᱨᱚᱜ ᱵᱟᱸᱫᱮ ᱦᱚᱸ ᱢᱮᱱᱟᱜᱼᱟ ᱥᱟᱹᱲᱤ ᱠᱚ ᱵᱮᱥᱤᱨᱵᱷᱟᱜᱽ ᱠᱚ ᱵᱟᱸᱫᱮᱭᱟ ᱟᱨ ᱩᱛᱛᱚᱨ ᱵᱷᱟᱨᱚᱛ ᱫᱚ ᱦᱩᱭᱩᱜ ᱠᱟᱱᱟ ᱡᱮᱢᱚᱱᱠᱤ ᱢᱳᱢᱵᱟᱭ ᱦᱮᱸ ᱡᱚᱢᱢᱩ ᱠᱟᱥᱢᱤᱨ ᱩᱛᱛᱚᱨᱠᱷᱚᱸᱰ ᱱᱤᱭᱟᱹ ᱠᱚᱨᱮ ᱫᱚ ᱵᱮᱥᱤᱨ ᱵᱷᱟᱜᱽ ᱢᱩᱥᱞᱤᱢ ᱫᱤᱥᱚᱢ ᱠᱚᱦᱚᱸ ᱢᱩᱥᱞᱤᱢ ᱯᱟᱹᱨᱥᱤ ᱨᱮᱱ ᱵᱮᱥᱤ ᱦᱚᱲ ᱢᱮᱱᱟᱜ ᱠᱚᱣᱟ ᱚᱱᱟᱛᱮ ᱱᱚᱱᱛᱮ ᱫᱚ ᱚᱱᱟ ᱠᱚ ᱦᱚᱨᱚᱜ ᱵᱟᱸᱫᱮ ᱫᱚ ᱵᱟᱝ ᱧᱮᱞ ᱧᱟᱢᱚᱜᱼᱟ ᱟᱨ ᱦᱩᱭᱩᱜ ᱠᱟᱱᱟ ᱫᱚᱠᱠᱷᱤᱱ ᱵᱷᱟᱨᱚᱛ ᱨᱮᱭᱟᱜ ᱡᱚᱢ ᱧᱩ ᱛᱷᱚᱲᱟ ᱟᱞᱟᱜᱽ ᱧᱚᱜ ᱜᱮᱭᱟ ᱚᱱᱟ ᱫᱚ ᱥᱚᱢᱩᱫᱨᱚ ᱯᱟᱥᱮ ᱨᱮᱱ ᱠᱟᱱᱟ ᱠᱚ ᱥᱚᱢᱩᱫᱨᱚᱨᱮᱱ ᱢᱟᱪ ᱢᱟᱝᱥᱚ ᱦᱟᱹᱠᱩ ᱩᱱᱠᱩ ᱜᱮ ᱵᱮᱥᱤᱮ ᱵᱷᱟᱜᱽ ᱠᱚ ᱡᱚᱢ ᱠᱚᱣᱟ ᱵᱚᱞᱛᱮ ᱜᱮᱞᱮ ᱫᱚᱠᱠᱷᱤᱱ ᱵᱷᱟᱨᱚᱛ ᱨᱮᱦᱚᱸ ᱡᱚᱢ ᱧᱩ ᱨᱮᱦᱚᱸ ᱛᱷᱚᱲᱟ ᱱᱟᱲᱠᱮᱞ ᱥᱩᱱᱩᱢ ᱡᱚᱢ ᱠᱚ ᱵᱮᱵᱚᱦᱟᱨᱟ ᱟᱨ ᱟᱵᱚ ᱩᱛᱛᱚᱨ ᱵᱷᱟᱨᱚᱛ ᱨᱮᱫᱚ ᱥᱚᱨᱥᱟ ᱛᱮᱞ ᱡᱟᱦᱟᱸ ᱫᱚ ᱚᱱᱟ ᱡᱚᱢ ᱨᱮᱠᱚ ᱵᱮᱵᱚᱦᱟᱨᱟ ᱦᱚᱭ ᱦᱤᱸᱥᱤᱫ ᱵᱚᱞᱛᱮ ᱜᱮᱞᱮ ᱫᱚ ᱫᱚᱠᱠᱷᱤᱱ ᱩᱛᱛᱚᱨ ᱩᱛᱛᱚᱨ ᱵᱷᱟᱨᱚᱛ ᱨᱮᱫᱚ ᱟᱹᱰᱤ ᱥᱤᱛᱩᱝᱟᱱ ᱜᱮ ᱢᱮᱱᱟᱜᱼᱟ ᱟᱨ ᱫᱚᱠᱠᱷᱤᱱ ᱵᱷᱟᱨᱚᱛ ᱨᱮᱫᱚ ᱢᱳᱴᱟᱢᱩᱴᱤ ᱥᱤᱛᱩᱝ ᱦᱚᱸ ᱢᱮᱱᱟᱜᱼᱟ ᱫᱟᱜ ᱦᱚᱸ ᱢᱮᱱᱟᱜᱼᱟ ᱥᱚᱢᱩᱫᱨᱚ ᱯᱟᱥᱮ ᱠᱟᱱᱟ ᱨᱮᱭᱟᱲ ᱜᱮᱭᱟ ᱵᱟᱲᱟᱭ ᱠᱟᱱᱟ ᱟᱨ ᱫᱚᱠᱠᱷᱤᱱ ᱵᱷᱟᱨᱚᱛ ᱨᱮᱭᱟᱜ ᱵᱷᱟᱥᱟ ᱛᱷᱚᱲᱟ ᱡᱩᱫᱟᱹ ᱧᱚᱜ ᱜᱮᱭᱟ ᱩᱱᱠᱩ ᱫᱚ ᱛᱟᱹᱢᱤᱞᱱᱟᱹᱲᱩ ᱛᱮᱞᱮᱜᱩ ᱛᱮᱠᱚ ᱨᱚᱲᱼᱟ ᱠᱮᱨᱟᱞᱟ ᱵᱷᱟᱥᱟ ᱛᱮᱠᱚ ᱨᱚᱲᱼᱟ ᱟᱨ ᱩᱛᱛᱚᱨ ᱵᱷᱟᱨᱚᱛ ᱨᱮᱫᱚ ᱟᱠᱚᱣᱟᱜ ᱢᱟᱛᱨᱤ ᱵᱷᱟᱥᱟ ᱛᱟᱦᱮᱱ ᱛᱟᱠᱚ ᱦᱤᱱᱫᱤ ᱛᱮᱦᱚᱸ ᱨᱚᱲ ᱟᱠᱚ ᱵᱩᱡᱷᱟᱹᱣ ᱮᱱ ᱜᱮᱭᱟ ᱱᱤᱭᱟᱹ ᱠᱚᱜᱮ